ᱦᱮᱸ ᱤᱧ ᱵᱮᱭᱟᱢ ᱨᱮᱧ ᱥᱮᱞᱮᱫ ᱟᱠᱟᱱᱟ ᱵᱮᱭᱟᱢ ᱠᱞᱟᱥ ᱨᱮᱫᱚ ᱯᱚᱨ ᱯᱚᱨ ᱯᱚᱨ ᱯᱚᱨ ᱱᱤᱭᱚᱢ ᱥᱨᱤᱝᱠᱷᱚᱞᱟ ᱫᱚᱦᱚ ᱠᱟᱛᱮᱜ ᱠᱚ ᱵᱮᱭᱟᱢ ᱦᱚᱪᱚ ᱞᱮᱭᱟ ᱚᱲᱟᱜ ᱨᱮᱫᱚ ᱚᱲᱟᱜ ᱨᱮ ᱡᱚᱠᱷᱚᱱᱤᱧ ᱵᱮᱭᱟᱢᱟ ᱚᱲᱟᱜ ᱨᱮᱫᱚ ᱢᱟᱱᱮ ᱡᱷᱚᱛᱚ ᱫᱚ ᱯᱚᱨ ᱯᱚᱨ ᱫᱚ ᱵᱟᱹᱧ ᱵᱮᱭᱟᱢ ᱫᱟᱲᱮᱭᱟᱜᱼᱟ ᱠᱤᱪᱷᱩ ᱠᱤᱪᱷᱩ ᱵᱷᱩᱞ ᱫᱚ ᱛᱟᱦᱮᱱᱟ